ᱦᱮᱸ ᱜᱟᱹᱰᱤ ᱵᱟᱹᱵᱩ ᱰᱨᱟᱭᱵᱷᱟᱨ ᱵᱟᱹᱵᱩ ᱟᱹᱜᱩᱭ ᱢᱮ ᱱᱚᱛᱮᱧ ᱵᱷᱟᱲᱟ ᱫᱚᱨᱠᱟᱨᱟᱜ ᱠᱟᱱᱟᱧ ᱵᱷᱟᱲᱟ ᱜᱟᱹᱰᱤ ᱦᱮᱸ ᱟᱹᱜᱩᱭ ᱢᱮ ᱱᱚᱰᱮ ᱟᱹᱜᱩᱭ ᱢᱮ ᱮᱭ ᱛᱤᱞᱟᱹᱵᱟᱹᱭ ᱦᱳᱠ ᱚᱱᱟ ᱱᱚᱰᱮ ᱠᱷᱚᱱᱟᱜ ᱵᱷᱟᱲᱟᱧ ᱫᱚᱨᱠᱟᱨᱟᱜ ᱠᱟᱱᱟᱧ ᱟᱹᱜᱩᱭ ᱢᱮ ᱛᱟᱨᱯᱚᱨᱮ ᱦᱮᱸ ᱤᱭᱟᱹ ᱢᱩᱠᱩᱴᱢᱩᱱᱤᱯᱩᱨ ᱤᱧ ᱪᱟᱞᱟᱜ ᱤᱧ ᱛᱤᱱᱟᱹᱜ ᱵᱷᱟᱲᱟᱢ ᱦᱟᱛᱟᱣᱟ ᱦᱮᱸ ᱛᱟᱨᱯᱚᱨᱮ ᱟᱫᱚ ᱵᱟᱢ ᱤᱭᱟᱹ ᱫᱚ ᱫᱮᱨᱤᱭᱮᱱᱟᱢ ᱟᱫᱚ ᱛᱤᱨᱮᱢ ᱟᱫᱚ ᱵᱟᱹᱧ ᱞᱟᱹᱭᱟ ᱢᱟ